ᱡᱟᱣ ᱫᱚ ᱠᱮᱢᱨᱟ ᱛᱟᱦᱮᱸ ᱠᱟᱱᱟ ᱡᱟᱦᱟᱸ ᱨᱮᱫᱚ ᱨᱤᱞ ᱛᱟᱦᱮᱸ ᱠᱟᱱᱟ ᱚᱱᱟ ᱫᱚ ᱮᱠ ᱦᱟᱯᱛᱟ ᱯᱚᱨᱮᱭᱟᱱᱟᱜ ᱯᱷᱚᱴᱚ ᱧᱟᱢᱚᱜ ᱠᱟᱱ ᱛᱟᱦᱮᱫ ᱟᱨ ᱥᱟᱫᱟ ᱯᱷᱳᱴᱳ ᱛᱟᱦᱮᱸ ᱠᱟᱱᱟ ᱵᱞᱮᱠ ᱮᱱᱰ ᱦᱳᱣᱟᱭᱤᱴ ᱱᱮᱛᱟᱨ ᱫᱚ ᱯᱷᱳᱱᱛᱮ ᱨᱮᱦᱚᱸ ᱯᱷᱚᱴᱚᱜ ᱠᱟᱱᱟ ᱡᱟᱦᱟᱱᱟᱜ ᱛᱮᱜᱮᱢ ᱯᱷᱚᱴᱚᱭᱱᱟ ᱥᱚᱸᱜᱮ ᱯᱷᱳᱱ ᱯᱷᱚᱴᱚᱢ ᱧᱟᱢᱮᱜᱼᱟ ᱠᱚᱢᱯᱩᱴᱟᱨ ᱛᱮ ᱟᱹᱨᱩᱯ ᱠᱟᱛᱮ ᱥᱚᱸᱜᱮᱢ ᱧᱟᱢᱮᱜᱼᱟ ᱡᱟᱣ ᱫᱚ ᱵᱟᱭ ᱧᱟᱢᱚᱜ ᱠᱟᱱᱟ ᱟᱫᱚ ᱫᱤᱱ ᱫᱤᱱᱛᱮ ᱡᱩᱜᱽ ᱵᱚᱫᱚᱞ ᱤᱫᱤᱭᱮᱱᱟ ᱦᱮᱯᱨᱟᱣ ᱤᱫᱤᱭᱮᱱᱟ ᱥᱟᱸᱭᱮᱥᱴᱤᱠ ᱫᱩᱱᱤᱭᱟᱹ ᱦᱮᱡ ᱤᱫᱤᱭᱮᱱᱟ ᱟᱨ ᱟᱹᱰᱤᱜᱟᱱ ᱵᱟᱲᱦᱟᱣ ᱤᱫᱤᱭᱮᱱᱟ ᱱᱤᱛᱚᱜ ᱫᱚ ᱨᱚᱸᱜᱤᱱ ᱯᱷᱳᱴᱳ ᱦᱚᱸᱢ ᱧᱟᱢᱮᱜᱼᱟ ᱟᱨ ᱥᱟᱫᱟ ᱦᱚᱸᱢ ᱧᱟᱢᱮᱜᱼᱟ ᱡᱟᱦᱟᱸ ᱞᱮᱠᱟᱱ ᱯᱷᱚᱴᱚ ᱧᱟᱢ ᱢᱮᱱᱮᱜ ᱟᱢ ᱚᱱᱠᱟᱱᱟᱜ ᱜᱮᱢ ᱧᱟᱢᱮᱜᱼᱟ ᱟᱨ ᱠᱚᱢ ᱥᱚᱢᱚᱭᱛᱮ ᱟᱹᱰᱤ ᱞᱚᱜᱚᱱ ᱦᱩᱭᱩᱜ ᱠᱟᱱᱟ ᱡᱟᱦᱟᱱᱟᱜ ᱡᱩᱫᱤ ᱵᱟᱹᱲᱤᱡ ᱟᱠᱟᱱ ᱠᱷᱟᱱ ᱚᱱᱟᱦᱚᱸ ᱠᱚᱯᱩᱴᱟᱨᱛᱮ ᱥᱴᱩᱰᱤᱭᱳ ᱠᱟᱛᱮᱫ ᱮ ᱵᱮᱱᱟᱣᱟᱢ ᱠᱟᱱᱟ ᱟᱨ ᱪᱮᱦᱨᱟᱭ ᱵᱮᱱᱟᱣᱟᱢ ᱠᱟᱱᱟ ᱚᱱᱟᱛᱮ ᱱᱤᱛᱚᱜ ᱟᱹᱰᱤ ᱵᱷᱮᱜᱟᱨᱟᱠᱟᱱᱟ ᱱᱚᱜ ᱚᱭᱠᱚ ᱱᱤᱛᱚᱜ ᱦᱟᱹᱵᱤᱡ ᱛᱮᱫᱚ ᱫᱚᱢᱮᱜᱟᱱ ᱵᱷᱮᱜᱟᱨᱟᱠᱟᱱᱟ ᱟᱨ ᱩᱥᱟᱹᱨᱟ ᱧᱟᱢᱚᱜ ᱠᱟᱱᱟ ᱡᱟᱦᱟᱸ ᱞᱮᱠᱟᱱᱟᱜ ᱜᱮ ᱛᱟᱦᱮᱱ ᱚᱱᱟ ᱦᱚᱸ ᱵᱷᱤᱱᱟᱹᱜ ᱠᱟᱱᱟ ᱵᱷᱮᱜᱟᱨᱚᱜ ᱠᱟᱱᱟ ᱠᱚᱢᱯᱩᱴᱟᱨᱛᱮ ᱡᱚᱛᱚᱣᱟᱜᱼᱮ ᱵᱷᱮᱜᱟᱨ ᱜᱚᱫ ᱠᱟᱜ ᱠᱟᱱᱟ